ᱟᱵᱚ ᱥᱟᱶᱛᱟᱞ ᱨᱮ ᱡᱟᱦᱟᱸᱭ ᱢᱮᱱᱟᱭ ᱥᱟᱶᱛᱟᱞ ᱚᱞ ᱪᱤᱠᱤ ᱟᱵᱩᱭ ᱪᱮᱫ ᱦᱚᱴᱚ ᱠᱟᱫ ᱵᱚᱱᱟ ᱜᱚᱝᱠᱮ ᱯᱚᱱᱰᱚᱛ ᱨᱚᱜᱷᱩᱱᱟᱛᱷ ᱢᱩᱨᱢᱩ ᱨᱚᱜᱷᱩᱱᱟᱛᱷ ᱢᱩᱨᱢᱩ ᱜᱚᱝᱠᱮ ᱡᱟᱦᱟᱸ ᱟᱵᱚ ᱱᱚᱣᱟ ᱱᱚ ᱪᱤᱠᱤ ᱚᱞ ᱪᱤᱠᱤᱭ ᱪᱤᱫ ᱟᱠᱟᱫ ᱵᱚᱱᱟ ᱥᱮᱭ ᱥᱟᱹᱨᱭᱟᱹᱣ ᱚᱴᱚ ᱚᱪᱩᱣ ᱠᱟᱜ ᱵᱚᱱᱟ ᱟᱵᱚ ᱱᱚᱣᱟ ᱚᱞᱪᱤᱠᱤ ᱛᱚ ᱩᱱᱤ ᱡᱟᱦᱟᱸᱭ ᱚᱞ ᱠᱟᱫᱟ ᱜᱚᱞᱯᱚ ᱥᱮ ᱠᱚᱵᱤᱛᱟ ᱠᱚ ᱫᱚ ᱟᱹᱰᱤ ᱱᱟᱯᱟᱭᱤᱧ ᱱᱟᱯᱟᱭᱤᱧ ᱟᱹᱭᱠᱟᱹᱣ ᱠᱟᱫᱟ ᱟᱵᱚ ᱚᱞ ᱪᱤᱠᱤ ᱛᱮ ᱯᱟᱲᱦᱟᱜ ᱛᱮ ᱥᱮ ᱡᱚᱛᱚ ᱠᱚᱜᱮ ᱠᱚ ᱯᱟᱲᱦᱟᱜ ᱠᱟᱱᱟ ᱱᱮᱛᱟᱨ ᱫᱚ ᱟᱵᱚ ᱤᱥᱠᱩᱞ ᱠᱚᱞᱮᱡᱽ ᱠᱚᱠᱚ ᱠᱷᱩᱞᱟᱹᱣ ᱠᱟᱫᱟ ᱟᱹᱰᱤ ᱢᱚᱡᱽ ᱟᱹᱰᱤ ᱱᱟᱯᱟᱭ ᱜᱮᱠᱚ ᱯᱟᱲᱦᱟᱜ ᱠᱟᱱᱟ ᱥᱮ ᱟᱨᱦᱚᱸ ᱮᱴᱟᱜ ᱠᱚ ᱜᱚᱝᱠᱮ ᱢᱮᱱᱟᱜ ᱠᱚᱣᱟ ᱟᱵᱚ ᱠᱩ ᱯᱟᱲᱦᱟᱣᱮᱫ ᱵᱚᱱᱟ ᱠᱩ ᱥᱮ ᱜᱤᱫᱽᱨᱟᱹ ᱠᱚᱠᱚ ᱯᱟᱲᱦᱟᱣᱮᱫ ᱠᱚᱣᱟ ᱟᱨ ᱟᱹᱰᱤ ᱱᱟᱯᱟᱭ ᱜᱮ ᱵᱩᱡᱷᱟᱹᱜ ᱠᱟᱱᱟ ᱛᱚ ᱱᱚᱣᱟ ᱤᱭᱟᱹ ᱟᱵᱚ ᱚᱞ ᱪᱤᱠᱤ ᱡᱚᱛᱚ ᱦᱚᱲᱜᱮ ᱪᱮᱫ ᱨᱮᱱᱟᱜ ᱫᱚᱨᱠᱟᱨ ᱡᱮᱦᱮᱛᱩ ᱟᱵᱚ ᱱᱚᱣᱟ ᱚᱞᱪᱤᱠᱤ ᱱᱤᱛᱳᱜ ᱜᱚᱴᱟ ᱫᱮᱥ ᱫᱮᱥᱼᱵᱤᱫᱮᱥ ᱨᱮ ᱪᱷᱚᱲᱟᱣ ᱠᱟᱱᱟ ᱥᱮ ᱟᱵᱚ ᱱᱚᱰᱮ ᱢᱤᱫᱴᱮᱡ ᱢᱟᱞᱫᱟ ᱠᱚᱞᱮᱡᱽ ᱢᱮᱱᱟᱜᱼᱟ ᱚᱸᱰᱮ ᱦᱚᱸ ᱚᱸᱰᱮ ᱦᱚᱸᱠᱚ ᱠᱚᱞᱮᱡᱽ ᱨᱮᱠᱚ ᱯᱟᱲᱦᱟᱣᱮᱫ ᱠᱚᱣᱟ ᱠᱩ ᱥᱮ ᱮᱱᱛᱮᱠᱩ ᱠᱷᱩᱞᱟᱹᱣ ᱠᱟᱫᱟ ᱠᱩ ᱡᱮ ᱚᱞᱪᱤᱠᱤ ᱛᱮ ᱦᱚᱲ ᱠᱚ ᱯᱟᱲᱦᱟᱣ ᱦᱚᱪᱚ ᱠᱟᱣᱟ ᱛᱚ ᱱᱚᱣᱟ ᱫᱚ ᱟᱹᱰᱤ ᱜᱟᱱ ᱟᱹᱰᱤ ᱜᱟᱱ ᱨᱟᱹᱥᱠᱟᱹ ᱨᱮᱱᱟᱜ ᱠᱟᱛᱷᱟ ᱠᱟᱱᱟ ᱟᱵᱚ ᱥᱟᱱᱛᱟᱲ ᱦᱚᱯᱚᱱ ᱞᱟᱹᱜᱤᱫ ᱫᱚ ᱥᱮ ᱤᱧ ᱦᱚᱸ ᱚᱰᱮ ᱯᱟᱲᱦᱟᱣ ᱨᱮᱱᱟᱜ ᱟᱹᱰᱤ ᱟᱸᱴ ᱤᱪᱪᱷᱟᱹ ᱢᱮᱱᱟᱜ ᱛᱤᱧᱟᱹ ᱚᱞ ᱪᱤᱠᱤ ᱨᱮ ᱟᱹᱰᱤ ᱟᱸᱴ ᱟᱜᱽᱨᱚᱦᱚ ᱢᱮᱱᱟᱜ ᱛᱤᱧᱟᱹ ᱯᱟᱲᱦᱟᱜ ᱞᱟᱹᱜᱤᱫ ᱡᱮ ᱤᱧ ᱠᱷᱚᱱᱟᱜ ᱠᱟᱹᱴᱤᱡᱽ ᱠᱩ ᱤᱧ ᱵᱷᱟᱭ ᱵᱳᱱ ᱛᱟᱠᱚ ᱢᱮᱱᱟᱜ ᱠᱚ ᱤᱧᱤᱧ ᱪᱮᱫ ᱞᱮᱠᱷᱟᱡ ᱩᱝᱠᱩ ᱦᱚᱧ ᱩᱝᱠᱩ ᱦᱩᱧ ᱪᱮᱫ ᱟᱠᱚᱣᱟ ᱥᱮ ᱯᱟᱲᱦᱟᱣ ᱦᱚᱪᱚ ᱠᱚᱣᱟ ᱵᱩᱡᱷᱟᱹᱣᱟᱠᱚᱣᱟᱹᱧ ᱩᱝᱠᱩ ᱠᱚ ᱡᱮ ᱟᱵᱚ ᱥᱟᱱᱛᱟᱲ ᱨᱮᱱᱟᱜ ᱚᱞ ᱪᱤᱠᱤ ᱫᱚ ᱡᱮ ᱟᱹᱰᱤ ᱜᱮ ᱱᱟᱯᱟᱭᱟ ᱥᱮ ᱟᱹᱰᱤ ᱵᱷᱟᱹᱜᱤᱭᱟ ᱟᱹᱰᱤ ᱟᱹᱰᱤ ᱢᱚᱡᱟ